ᱟᱫᱚ ᱟᱹᱞᱤᱧᱟᱜ ᱫᱤᱥᱟᱹᱛᱮ ᱢᱟᱱᱮ ᱡᱟᱦᱟᱸ ᱜᱮ ᱟᱵᱚ ᱥᱚᱢᱟᱡᱽ ᱨᱮᱭᱟᱜ ᱱᱮᱣᱟᱣ ᱛᱟᱯᱟᱢ ᱦᱩᱭᱮᱱ ᱟᱨ ᱵᱟᱝ ᱠᱩᱢᱵᱲᱩ ᱵᱩᱠᱲᱩ ᱦᱩᱭᱮᱱ ᱟᱨ ᱵᱟᱝ ᱠᱩᱲᱤ ᱠᱚᱲᱟ ᱡᱟᱦᱟᱸ ᱜᱮᱠᱚ ᱜᱟᱹᱞᱛᱤ ᱠᱚ ᱠᱟᱹᱢᱤᱭᱟ ᱛᱚ ᱩᱱᱠᱩ ᱞᱟᱹᱜᱤᱫ ᱦᱚᱸ ᱟᱞᱮ ᱟᱵᱚ ᱫᱚ ᱱᱟᱦᱟᱸᱜ ᱢᱟᱱᱮ ᱟᱹᱞᱤᱧᱟᱜ ᱫᱤᱥᱟᱹᱛᱮ ᱢᱟᱱᱮ ᱟᱹᱞᱤᱧ ᱱᱤᱛᱚᱜ ᱥᱚᱝᱵᱤᱫᱷᱟᱱ ᱨᱮᱭᱟᱜ ᱵᱟᱲᱟᱭ ᱦᱚᱪᱚ ᱠᱮᱫ ᱞᱤᱧᱟᱹᱯᱮ ᱛᱚ ᱟᱞᱮ ᱫᱚ ᱱᱤᱛᱚᱜ ᱫᱷᱟᱹᱨᱤᱡ ᱢᱟᱱᱮ ᱛᱷᱟᱱᱟ ᱯᱩᱞᱤᱥ ᱫᱚ ᱵᱟᱝᱞᱮ ᱥᱮᱱ ᱟᱠᱟᱱᱟ ᱱᱤᱛᱚᱜ ᱫᱷᱟᱹᱨᱤᱡ ᱟᱞᱮ ᱫᱚ ᱟᱛᱳ ᱯᱟᱲᱟ ᱨᱮᱜᱮ ᱚᱱᱟ ᱠᱚᱫᱚ ᱥᱟᱱᱟᱢ ᱞᱮ ᱪᱟᱵᱟ ᱟᱠᱟᱫᱟ ᱟᱨ ᱢᱟᱺᱡᱷᱤ ᱦᱚᱭ ᱯᱟᱨᱟᱱᱤᱠ ᱫᱷᱟᱹᱨᱤᱡ ᱢᱟᱱᱮ ᱟᱵᱚ ᱡᱟᱦᱟᱸ ᱢᱟᱨᱟᱝ ᱢᱟᱺᱡᱷᱤ ᱫᱷᱟᱹᱨᱤᱡ ᱫᱚ ᱵᱟᱝ ᱥᱮᱴᱮᱨ ᱟᱠᱟᱱᱟ ᱟᱛᱳ ᱢᱟᱺᱡᱷᱤ ᱛᱮᱜᱮᱞᱮ ᱯᱷᱟᱭᱥᱟᱞᱟ ᱟᱠᱟᱫᱟ ᱟᱫᱚ ᱱᱤᱛᱚᱜ ᱟᱱᱤᱧ ᱵᱟᱰᱟᱭ ᱠᱮᱫᱟ ᱡᱮ ᱥᱚᱝᱵᱤᱫᱷᱟᱱ ᱟᱵᱚᱣᱟᱜ ᱦᱚᱸ ᱢᱮᱱᱟᱜᱼᱟ ᱢᱮᱱᱛᱮ ᱟᱹᱞᱤᱧ ᱟᱹᱰᱤ ᱨᱟᱹᱥᱠᱟᱹ ᱞᱤᱧ ᱵᱩᱡᱽ ᱠᱮᱫᱟ ᱟᱨ ᱵᱟᱥ ᱟᱹᱞᱤᱧ ᱱᱤᱱᱟᱹᱜ ᱨᱮᱞᱤᱧ ᱪᱟᱵᱟᱭᱮᱜᱼᱟ